ᱤᱧ ᱫᱚ ᱛᱩᱢᱫᱟᱜ ᱴᱟᱢᱟᱠ ᱟᱹᱰᱤ ᱠᱩᱥᱤᱭᱟᱜᱼᱟ ᱱᱚᱣᱟ ᱥᱟᱶᱛᱟ ᱨᱮ ᱟᱵᱚ ᱥᱟᱱᱛᱟᱲ ᱥᱟᱶᱛᱟ ᱨᱮ ᱛᱩᱢᱫᱟᱜ ᱴᱟᱢᱟᱠ ᱜᱮ ᱟᱹᱰᱤ ᱞᱟᱦᱟ ᱤᱫᱤ ᱵᱚᱱᱟᱭ ᱟᱵᱚ ᱥᱚᱢᱟᱡᱽ ᱨᱮ ᱚᱱᱟ ᱛᱮ ᱛᱩᱢᱫᱟᱜ ᱴᱟᱢᱟᱠ ᱪᱷᱟᱲᱟ ᱱᱚᱣᱟ ᱥᱟᱶᱛᱟ ᱨᱮᱫᱚ ᱛᱩᱢᱫᱟᱜ ᱴᱟᱢᱟᱠ ᱪᱷᱟᱲᱟ ᱥᱚᱵᱷᱟ ᱵᱟᱭ ᱟ ᱜᱩᱭᱟ ᱚᱱᱟᱛᱮ ᱛᱩᱢᱫᱟᱜ ᱴᱟᱢᱟᱠ ᱜᱮ ᱟᱹᱰᱤ ᱞᱟᱹᱠᱛᱤᱭᱟᱱ ᱠᱩᱥᱤᱭᱟᱱ ᱱᱚᱣᱟ ᱟᱵᱚ ᱜᱮ ᱡᱚᱛᱚ ᱠᱷᱚᱱᱟᱜ ᱟᱹᱰᱤ ᱥᱚᱨᱮᱥ ᱢᱮᱱᱛᱤᱧ ᱢᱚᱱᱮᱭᱟ